ᱡᱚᱫᱤ ᱥᱩᱡᱳᱜᱽ ᱧᱟᱢᱚᱜᱼᱟ ᱮᱸᱰᱮ ᱠᱷᱟᱱ ᱵᱷᱟᱨᱚᱛ ᱵᱟᱝᱠᱷᱟᱱ ᱢᱟᱱᱮ ᱵᱷᱟᱨᱚᱛ ᱵᱟᱨᱦᱮ ᱨᱮᱦᱚᱸ ᱡᱚᱫᱤ ᱥᱩᱡᱳᱜᱤᱧ ᱧᱟᱢᱟ ᱛᱟᱦᱚᱞᱮ ᱫᱚ ᱤᱧᱫᱚ ᱤᱧᱟᱹᱜ ᱠᱟᱹᱢᱤᱦᱚᱨᱟ ᱫᱚ ᱚᱸᱰᱮ ᱦᱚᱸᱧ ᱠᱚᱨᱟᱣᱟ ᱪᱮᱫᱟᱜ ᱥᱮ ᱢᱟᱱᱮ ᱤᱧ ᱡᱩᱫᱤ ᱚᱱᱟ ᱮᱴᱟᱜ ᱯᱚᱱᱚᱛ ᱨᱮ ᱪᱟᱞᱟᱣ ᱠᱟᱛᱮᱫ ᱡᱩᱫᱤ ᱥᱮᱨᱚᱠᱚᱢ ᱢᱟᱱᱮ ᱴᱟᱠᱟ ᱯᱚᱭᱥᱟ ᱰᱷᱮᱨᱤᱧ ᱧᱟᱢᱟ ᱛᱚᱵᱮ ᱠᱷᱟᱱ ᱚᱸᱰᱮᱦᱚᱸ ᱤᱧᱟᱹᱜ ᱠᱟᱹᱢᱤ ᱦᱚᱨᱟᱧ ᱪᱟᱞᱟᱣ ᱤᱫᱤᱭᱟ ᱠᱤᱱᱛᱩ ᱥᱮ ᱟᱵᱚ ᱱᱚᱶᱟ ᱯᱚᱱᱚᱛ ᱨᱮᱫᱚ ᱴᱟᱠᱟ ᱯᱚᱭᱥᱟ ᱡᱟᱦᱟᱱᱟᱜ ᱠᱟᱹᱢᱤ ᱨᱮᱦᱚᱸ ᱠᱚᱢᱜᱮ ᱢᱮᱱᱟᱜᱼᱟ ᱟᱫᱚ ᱤᱧᱟᱹᱜ ᱠᱟᱹᱢᱤ ᱦᱚᱨᱟ ᱡᱩᱫᱤ ᱞᱟᱦᱟᱥᱮᱫ ᱤᱫᱤᱧ ᱪᱮᱥᱴᱟᱭᱟ ᱛᱚᱵᱮᱠᱷᱟᱱ ᱫᱚ ᱵᱟᱨᱦᱮ ᱨᱮᱦᱚᱸ ᱡᱩᱫᱤ ᱥᱩᱡᱳᱜᱤᱧ ᱧᱟᱢᱟ ᱢᱟᱱᱮ ᱵᱷᱟᱨᱚᱛ ᱵᱟᱨᱦᱮ ᱨᱮᱦᱚᱸ ᱮᱴᱟᱜ ᱯᱚᱱᱚᱛ ᱨᱮᱦᱚᱸ ᱤᱧᱫᱚᱧ ᱤᱧᱟᱹᱜ ᱠᱟᱹᱢᱤᱦᱚᱨᱟ ᱫᱚᱧ ᱢᱟᱱᱮᱧ ᱞᱟᱦᱟᱥᱮᱫᱜᱤᱧ ᱤᱫᱤᱭᱛᱤᱧᱟᱹ ᱪᱮᱫᱟᱜ ᱥᱮ ᱟᱵᱚ ᱱᱚᱸᱰᱮ ᱫᱚ ᱡᱟᱦᱟᱱᱟᱜ ᱠᱟᱹᱢᱤ ᱨᱮᱜᱮ ᱢᱟᱱᱮ ᱴᱟᱠᱟ ᱯᱚᱭᱥᱟ ᱦᱚᱸ ᱠᱚᱢ ᱜᱮᱭᱟ ᱥᱮ ᱡᱟᱦᱟᱱᱟᱜ ᱥᱩᱡᱳᱜᱽ ᱥᱩᱵᱤᱫᱟ ᱦᱚᱸ ᱢᱟᱱᱮ ᱮᱴᱟᱜ ᱯᱚᱱᱚᱛ ᱠᱷᱚᱱ ᱫᱚ ᱠᱚᱢ ᱧᱚᱜᱼᱜᱮ ᱧᱟᱢᱚᱜᱼᱟ ᱛᱚ ᱤᱧ ᱦᱚᱸᱧ ᱪᱮᱥᱴᱟᱭᱟ ᱡᱟᱛᱮ ᱢᱟᱱᱮ ᱤᱧᱟᱹᱜ ᱱᱚᱶᱟ ᱠᱟᱹᱢᱤ ᱦᱚᱨᱟ ᱡᱮᱱᱚ ᱟᱨ ᱰᱷᱮᱨ ᱥᱮᱫ ᱜᱮ ᱞᱟᱦᱟ ᱪᱟᱞᱟᱜ ᱛᱤᱧᱢᱟ ᱛᱚ ᱤᱧ ᱡᱩᱫᱤ ᱥᱩᱡᱳᱜᱤᱧ ᱧᱟᱢ ᱠᱷᱟᱱ ᱫᱚ ᱦᱮᱸ ᱪᱟᱞᱟᱜ ᱜᱤᱭᱟᱹᱧ ᱪᱮᱫᱟᱜ ᱥᱮ ᱟᱨ ᱚᱱᱟ ᱯᱚᱱᱚᱛ ᱨᱮᱦᱚᱸ ᱦᱚᱲ ᱡᱩᱫᱤ ᱤᱧ ᱠᱚ ᱜᱚᱲᱚ ᱥᱚᱯᱚᱦᱚᱫᱠᱚ ᱤᱢᱟᱹᱧ ᱠᱷᱟᱱ ᱛᱚᱵᱮ ᱠᱷᱟᱱ ᱫᱚ ᱤᱧ ᱦᱚᱸᱧ ᱪᱟᱞᱟᱜ ᱜᱮᱭᱟ ᱟᱨᱠᱤ ᱥᱩᱡᱳᱜᱽ ᱟᱨ ᱡᱩᱫᱤ ᱥᱩᱡᱳᱜᱽ ᱧᱟᱢᱚᱜ ᱠᱷᱟᱱ ᱢᱟᱛᱚ ᱦᱮᱸᱜᱮ ᱛᱚ ᱤᱧᱫᱚᱧ ᱢᱮᱱᱟ ᱡᱮ ᱱᱤᱡᱮᱨ ᱯᱚᱱᱚᱛ ᱨᱮᱦᱚᱸ ᱢᱟ ᱠᱟᱹᱢᱤ ᱢᱟᱛᱚ ᱦᱩᱭᱩᱜ ᱠᱟᱱᱜᱮ ᱟᱨ ᱡᱩᱫᱤ ᱥᱩᱡᱳᱜᱽ ᱵᱚᱱ ᱧᱟᱢᱟ ᱡᱷᱚᱛᱚ ᱦᱚᱲᱜᱮ ᱮᱴᱟᱜ ᱯᱚᱱᱚᱛ ᱨᱮᱦᱚᱸ ᱪᱟᱞᱟᱣ ᱠᱟᱛᱮᱫ ᱵᱚᱱ ᱟᱵᱚᱣᱟᱜ ᱠᱟᱹᱢᱤ ᱦᱚᱨᱟ ᱵᱚᱱ ᱞᱟᱦᱟᱥᱮᱫ ᱵᱚᱱ ᱤᱫᱤ ᱫᱟᱲᱮᱭᱟᱜᱼᱟ ᱛᱚ ᱱᱚᱶᱟᱜᱮ ᱡᱚᱛᱚ ᱦᱚᱲ ᱴᱷᱮᱡ ᱜᱮᱧ ᱞᱟᱹᱭᱟ ᱡᱮ ᱥᱩᱫᱩ ᱱᱤᱡᱮᱨ ᱯᱚᱱᱚᱛ ᱨᱮᱜᱮ ᱠᱟᱹᱢᱤ ᱠᱟᱛᱮᱫ ᱫᱚ ᱵᱟᱝ ᱛᱟᱦᱮᱱ ᱜᱮ ᱴᱷᱤᱠᱟ ᱪᱮᱫᱟᱜ ᱥᱮ ᱧᱮᱞ ᱟᱹᱜᱩᱭ ᱦᱩᱭᱩᱜᱼᱟ ᱡᱮ ᱵᱟᱨᱦᱮ ᱯᱚᱱᱚᱛ ᱨᱮᱦᱚᱸ ᱪᱮᱫᱠᱟ ᱚᱸᱰᱮᱱᱟᱜ ᱤᱭᱟᱹ ᱯᱚᱨᱤᱵᱮᱥ ᱪᱮᱫᱠᱟ ᱥᱮ ᱞᱟᱦᱟ ᱪᱟᱞᱟᱜ ᱨᱮᱱᱟᱜ ᱰᱟᱦᱟᱨ ᱠᱚ ᱴᱟᱠᱟ ᱯᱚᱭᱥᱟ ᱥᱮ ᱡᱚᱛᱚᱫᱤᱠ ᱜᱮ ᱵᱚᱞᱮ ᱧᱮᱞ ᱟᱹᱜᱩ ᱠᱟᱜᱼᱫᱚ ᱡᱚᱛᱚ ᱦᱚᱲᱟᱜ ᱜᱮ ᱟᱨᱠᱤ ᱚᱱᱟᱫᱚ ᱫᱚᱨᱠᱟᱨ ᱜᱮᱭᱟ ᱛᱚ ᱤᱧ ᱡᱩᱫᱤ ᱥᱩᱡᱩᱜᱤᱧ ᱧᱟᱢᱟ ᱛᱚᱵᱮ ᱫᱚ ᱤᱧᱫᱚ ᱮᱴᱟᱜ ᱯᱚᱱᱚᱛ ᱨᱮᱦᱚᱸ ᱤᱧᱟᱹᱜ ᱠᱟᱹᱢᱤ ᱦᱚᱨᱟ ᱫᱚᱧ ᱞᱟᱦᱟ ᱥᱮᱫ ᱜᱮᱧ ᱞᱟᱦᱟ ᱤᱫᱤᱭᱟ